ᱦᱮᱸ ᱞᱟᱹᱭ ᱵᱤᱱ ᱦᱮᱸ ᱞᱟᱹᱭ ᱫᱟᱞᱤᱧ ᱥᱟᱱᱟᱢ ᱞᱮᱠᱟᱱᱟᱜ ᱜᱮ ᱨᱳᱜᱽ ᱨᱮᱭᱟᱜ ᱨᱟᱱᱧᱟᱢᱚᱜ ᱠᱟᱱᱟ ᱞᱟᱹᱭ ᱵᱤᱱ ᱟᱪᱪᱷᱟ ᱦᱩᱸ ᱦᱩᱸ ᱦᱩᱸ ᱟᱨ ᱚᱠᱟᱞᱮᱠᱟᱱᱟᱜ ᱟᱡᱟᱨ ᱚ ᱟᱪᱪᱷᱟ ᱴᱷᱤᱠᱜᱮᱭᱟ ᱴᱤ ᱵᱤ ᱱᱚᱸᱰᱮ ᱫᱚ ᱥᱟᱱᱟᱢ ᱨᱚᱠᱚᱢᱟᱜ ᱨᱳᱜᱽ ᱨᱮᱭᱟᱜ ᱜᱮ ᱨᱟᱱ ᱠᱚ ᱧᱟᱢᱚᱜ ᱠᱟᱱᱟ ᱟᱨ ᱴᱤ ᱵᱤ ᱨᱳᱜᱽ ᱨᱮᱭᱟᱜ ᱢᱟ ᱵᱤᱱᱟᱹ ᱯᱚᱭᱥᱟ ᱛᱮ ᱱᱚᱶᱟ ᱥᱟᱶᱟᱨ ᱥᱮᱵᱟ ᱠᱷᱚᱱ ᱨᱟᱱ ᱠᱚ ᱮᱢᱚᱜ ᱠᱟᱱᱟ ᱛᱚ ᱟᱵᱤᱱ ᱱᱚᱸᱰᱮ ᱦᱤᱡᱩᱜ ᱵᱤᱱ ᱨᱮᱸᱜᱮᱡᱼᱚᱨᱮᱡ ᱠᱚᱫᱚ ᱟᱞᱮ ᱫᱚ ᱵᱤᱱᱟᱹ ᱠᱟᱣᱰᱤ ᱛᱮ ᱨᱟᱱ ᱮᱢ ᱨᱮᱭᱟᱜ ᱵᱮᱵᱚᱥᱛᱟ ᱞᱮ ᱫᱚᱦᱚᱣᱟᱠᱟᱫᱼᱟ ᱵᱤᱱᱟᱹ ᱠᱟᱹᱣᱰᱤ ᱛᱮᱜᱮ ᱨᱟᱱ ᱞᱮ ᱮᱢᱟᱣᱟᱠᱚ ᱠᱟᱱᱟ ᱵᱷᱟᱹᱜᱤᱜ ᱠᱟᱱᱟ ᱠᱚ ᱮᱸ ᱟᱵᱤᱱ ᱜᱟᱯᱟᱱᱚᱜ ᱦᱤᱡᱩᱜ ᱵᱤᱱ ᱟᱨ ᱟᱞᱤᱧ ᱥᱟᱶᱛᱮ ᱫᱮᱠᱷᱟᱜ ᱵᱤᱱ ᱟᱵᱤᱱᱟᱜ ᱡᱟᱦᱟᱸ ᱨᱳᱜᱽ ᱠᱟᱱᱟ ᱚᱱᱟ ᱞᱟᱹᱭ ᱵᱤᱱ ᱟᱵᱤᱱ ᱡᱷᱚᱛᱚ ᱨᱚᱠᱚᱢᱟᱜ ᱵᱮᱵᱚᱥᱛᱷᱟ ᱱᱚᱸᱰᱮ ᱠᱷᱚᱱ ᱮᱸ ᱜ ᱮᱢᱟᱵᱤᱱ ᱦᱩᱭᱩᱜᱼᱟ ᱤᱱᱟᱹ ᱪᱷᱟᱰᱟ ᱠᱟᱛᱮ ᱨᱮᱦᱚᱸ ᱰᱮᱝᱜᱩ ᱢᱮᱞᱮᱨᱤᱭᱟ ᱴᱟᱭᱯᱷᱚᱭᱮᱰ ᱛᱟᱨᱯᱚᱨᱮ ᱦᱩᱭᱩᱜ ᱠᱟᱱᱟ ᱡᱮᱢᱚᱱ ᱠᱮᱱᱥᱟᱨ ᱴᱤ ᱵᱤ ᱟᱨ ᱦᱩᱭᱩᱜ ᱠᱟᱱᱟ ᱡᱮᱢᱚᱱ ᱦᱟᱸᱰᱮᱼᱱᱟᱰᱮ ᱦᱟᱥᱩ ᱡᱮᱢᱚᱱ ᱱᱚᱶᱟ ᱠᱚᱨᱮᱱᱟᱜ ᱦᱚᱸ ᱨᱟᱱ ᱞᱮ ᱮᱢᱟ ᱠᱚ ᱠᱟᱱᱟ ᱟᱵᱤᱱ ᱱᱚᱸᱰᱮ ᱦᱤᱡᱩᱜ ᱵᱤᱱ ᱜᱟᱯᱟᱱᱚᱜ ᱟᱨ ᱟᱵᱤᱱ ᱱᱚᱸᱰᱮ ᱡᱳᱜᱟᱡᱳᱜᱽ ᱵᱤᱱ ᱟᱵᱤᱱᱟᱜ ᱥᱟᱱᱟᱢ ᱨᱚᱠᱚᱢᱟᱜ ᱡᱟᱦᱟᱸ ᱟᱡᱟᱨ ᱢᱮᱱᱟᱜᱼᱟ ᱚᱱᱟ ᱠᱚ ᱨᱮᱱᱟᱜ ᱨᱟᱱ ᱞᱤᱧ ᱮᱢᱟ ᱵᱤᱱᱟ ᱦᱮᱸ ᱟᱵᱤᱱᱟᱜ ᱴᱤ ᱵᱤ ᱨᱳᱜᱽ ᱨᱟᱱ ᱡᱚᱢ ᱛᱮᱜᱮ ᱪᱟᱵᱟᱜ ᱛᱟᱵᱤᱱᱟ ᱚᱝᱠᱟᱱᱟᱜ ᱨᱟᱱ ᱜᱮ ᱱᱚᱸᱰᱮ ᱢᱮᱱᱟᱜᱼᱟ ᱟᱵᱤᱱ ᱫᱚ ᱵᱤᱥᱤ ᱠᱤᱪᱷᱩ ᱫᱚ ᱪᱮᱫ ᱦᱚᱸ ᱵᱟᱝ ᱪᱤᱠᱟᱹᱭ ᱦᱩᱭᱩᱜ ᱛᱟᱵᱮᱱᱟ ᱜᱟᱯᱟ ᱟᱞᱤᱧ ᱥᱟᱶᱛᱮ ᱫᱮᱠᱷᱟᱜ ᱵᱤᱱ ᱟᱨ ᱟᱞᱤᱧ ᱡᱚᱛᱚ ᱞᱤᱧ ᱞᱟᱹᱭᱟᱵᱤᱱᱟ ᱟᱨ ᱦᱮᱸ ᱴᱤ ᱵᱤ ᱨᱳᱜᱽ ᱞᱟᱹᱜᱤᱫ ᱛᱮᱫᱚ ᱰᱟᱝᱨᱟ ᱨᱮᱱᱟᱜ ᱡᱟᱦᱟᱸ ᱠᱷᱩᱨᱟᱹ ᱚᱱᱟ ᱡᱚᱢ ᱫᱚ ᱟᱹᱰᱤ ᱜᱮ ᱡᱟᱨᱩᱲᱟ ᱚᱱᱟ ᱨᱮᱱᱟᱜ ᱨᱟᱥᱮ ᱟᱵᱤᱱ ᱧᱩ ᱦᱟᱛᱟᱲ ᱵᱤᱱ ᱟᱨ ᱱᱚᱸᱰᱮ ᱟᱞᱤᱧ ᱴᱷᱮᱱ ᱫᱮᱠᱷᱟᱜ ᱵᱤᱱ ᱵᱟᱠᱤ ᱨᱟᱱ ᱫᱚ ᱟᱞᱤᱧ ᱞᱤᱧ ᱮᱢᱟ ᱵᱤᱱᱟ ᱮᱸ ᱟᱵᱤᱱ ᱦᱤᱡᱩᱜ ᱵᱤᱱ ᱫᱚᱥᱴᱟ ᱡᱚᱠᱷᱚᱱ ᱟᱞᱤᱧ ᱱᱚᱸᱰᱮ ᱜᱮᱞᱤᱧ ᱛᱟᱦᱮᱸᱱᱟ ᱦᱟᱸᱜ ᱦᱮᱸ ᱢᱟ ᱦᱮᱸ ᱮᱠᱫᱚᱢ ᱦᱤᱡᱩᱜ ᱵᱮᱱ ᱮᱠᱫᱚᱢ ᱟᱪᱪᱷᱟ ᱢᱟ